ᱯᱷᱚᱴᱳ ᱛᱩᱞᱟᱹᱣ ᱞᱟᱹᱜᱤᱫ ᱫᱚ ᱤᱧ ᱫᱚ ᱰᱤᱭᱮᱹᱥᱮᱞᱟᱨ ᱠᱚᱫᱚ ᱟᱹᱰᱤ ᱠᱚᱢ ᱜᱤᱧ ᱤᱭᱩᱡᱽ ᱠᱟᱫᱟ ᱟᱨ ᱤᱭᱩᱡᱽ ᱠᱟᱫᱟᱹᱧ ᱟᱹᱰᱤ ᱠᱚᱢ ᱜᱮ ᱢᱳᱵᱟᱭᱤᱞ ᱠᱮᱢᱮᱨᱟ ᱜᱮ ᱤᱧ ᱫᱚ ᱡᱟᱹᱥᱛᱤᱧ ᱤᱭᱩᱡᱽ ᱠᱟᱫᱟ ᱢᱳᱵᱟᱭᱤᱞ ᱠᱮᱢᱮᱨᱟ ᱫᱚ ᱢᱟᱱᱮ ᱯᱷᱚᱴᱳ ᱛᱩᱞᱟᱹᱣ ᱠᱟᱛᱮᱫ ᱦᱚᱸ ᱢᱚᱡᱽ ᱜᱮ ᱨᱟᱠᱟᱵᱚᱜᱼᱟ ᱛᱚ ᱰᱤᱭᱮᱥᱮᱞᱟᱨ ᱞᱮᱠᱟᱫᱚ ᱵᱟᱝ ᱨᱟᱠᱟᱵᱚᱜ ᱨᱮᱦᱚᱸ ᱢᱚᱡᱽ ᱜᱮ ᱨᱟᱠᱟᱵᱚᱜᱼᱟ ᱟᱨ ᱚᱱᱟ ᱢᱳᱵᱟᱭᱤᱞ ᱨᱮᱫᱚ ᱮᱰᱤᱴᱟᱜ ᱠᱚᱦᱚᱸ ᱢᱮᱱᱟᱜᱼᱟ ᱦᱮᱸᱫᱮ ᱦᱚᱲ ᱦᱚᱸᱢ ᱮᱥᱮᱞᱚᱜᱼᱟᱢ ᱢᱚᱡᱚᱜᱼᱟᱢ ᱢᱚᱡᱽ ᱜᱮᱢ ᱧᱮᱞᱚᱜᱼᱟ ᱟᱨᱠᱤ ᱟᱫᱚ ᱤᱧ ᱞᱟᱹᱜᱤᱫ ᱫᱚ ᱢᱳᱵᱟᱭᱤᱞ ᱠᱮᱢᱮᱨᱟ ᱜᱮ ᱯᱟᱨᱯᱷᱮᱠᱴᱟ ᱪᱮᱫᱟᱜ ᱥᱮ ᱰᱤᱭᱮᱥᱮᱞᱟᱨ ᱠᱮᱢᱮᱨᱟ ᱠᱚᱫᱚ ᱤᱭᱩᱡᱽ ᱠᱟᱜ ᱜᱤᱭᱟᱹᱧ ᱢᱤᱫ ᱫᱷᱚᱢ ᱵᱟᱨ ᱫᱷᱚᱢ ᱢᱳᱵᱟᱭᱤᱞ ᱨᱮᱱᱟᱜ ᱠᱮᱢᱮᱨᱟ ᱜᱮ ᱡᱟᱹᱥᱛᱤ ᱛᱚ ᱢᱳᱵᱟᱭᱤᱞ ᱠᱮᱢᱮᱨᱟ ᱜᱮ ᱡᱟᱹᱥᱛᱤᱧ ᱤᱭᱩᱡᱽ ᱠᱟᱫᱟ ᱤᱧ ᱫᱚ ᱢᱳᱵᱟᱭᱤᱞ ᱫᱷᱚᱨᱮᱱᱟᱣ ᱢᱤᱫᱴᱮᱱ ᱢᱳᱵᱟᱭᱤᱞ ᱠᱮᱢᱮᱨᱟ ᱛᱮᱢ ᱪᱷᱚᱵᱤᱜᱼᱟ ᱛᱚ ᱚᱸᱰᱮ ᱟᱢᱟᱜ ᱯᱷᱮᱹᱥ ᱡᱟᱦᱟᱸᱞᱮᱠᱟ ᱜᱮ ᱨᱟᱠᱟᱵᱚᱜ ᱨᱮᱦᱚᱸ ᱟᱨᱠᱤ ᱛᱷᱚᱲᱟ ᱤᱰᱤᱴ ᱧᱚᱜ ᱞᱮᱠᱷᱟᱱ ᱢᱚᱡᱽ ᱜᱮᱢ ᱧᱮᱞᱚᱜᱼᱟ ᱛᱚ ᱚᱱᱟᱛᱮ ᱤᱧ ᱫᱚ ᱢᱟᱱᱮ ᱢᱳᱵᱟᱭᱤᱞ ᱠᱮᱢᱮᱨᱟ ᱜᱮ ᱡᱟᱹᱥᱛᱤᱧ ᱤᱭᱩᱡᱽ ᱠᱟᱫᱟ ᱟᱨ ᱢᱳᱵᱟᱭᱤᱞ ᱠᱮᱢᱮᱨᱟ ᱜᱮ ᱡᱟᱹᱥᱛᱤᱧ ᱠᱩᱥᱤᱭᱟᱜᱼᱟ ᱰᱤᱭᱮᱥᱮᱞᱟᱨ ᱠᱚᱫᱚ ᱟᱹᱰᱤ ᱠᱚᱢ ᱜᱮ ᱢᱳᱵᱟᱭᱤᱞ ᱠᱚᱜᱮ ᱢᱳᱵᱟᱭᱤᱞ ᱠᱚᱜᱮ ᱤᱧ ᱫᱚ ᱡᱟᱹᱥᱛᱤᱧ ᱤᱭᱩᱡᱽ ᱵᱟᱲᱟᱭᱟ ᱯᱷᱚᱴᱳ ᱛᱩᱞᱟᱹᱣ ᱠᱟᱛᱮᱫ ᱱᱟᱥᱮᱱᱟᱜ ᱤᱰᱤᱴᱟᱹᱧ ᱛᱚ ᱤᱰᱤᱴ ᱞᱮᱠᱷᱟᱱ ᱜᱮ ᱢᱚᱡᱽ ᱜᱮ ᱧᱮᱞᱚᱜᱼᱟ ᱛᱚ ᱚᱱᱟᱜᱮ ᱤᱧ ᱫᱚ ᱚᱱᱟᱛᱮᱜᱤᱧ ᱠᱩᱥᱤᱜᱼᱟ